ᱦᱮᱞᱳ ᱦᱮᱞᱳ ᱯᱮᱲᱟ ᱫᱟᱹᱭ ᱟᱯᱮ ᱯᱩᱨᱩᱞᱤᱭᱟᱹ ᱡᱮᱞᱟ ᱥᱮ ᱯᱩᱨᱩᱞᱤᱭᱟᱹ ᱦᱚᱱᱚᱛ ᱨᱮ ᱵᱟᱦᱟ ᱥᱚᱦᱨᱟᱭ ᱥᱟᱠᱨᱟᱛ ᱠᱚᱨᱮ ᱪᱮᱠ ᱯᱮ ᱡᱚᱢ ᱧᱩᱭᱟ ᱥᱮ ᱪᱮᱫ ᱠᱚᱯᱮ ᱤᱥᱤᱱ ᱵᱟᱥᱟᱝᱼᱟ ᱟᱪᱪᱷᱟ ᱨᱮᱫ ᱪᱮᱫᱯᱮ ᱯᱤᱴᱷᱟᱹᱭᱟ ᱥᱟᱹᱨᱤ ᱥᱚᱦᱨᱟᱭ ᱨᱮᱫᱚ ᱪᱮᱫᱯᱮ ᱯᱤᱴᱷᱟᱹᱭᱟ ᱡᱤᱞ ᱯᱤᱴᱷᱟᱹ ᱜᱮ ᱡᱤᱞ ᱫᱚ ᱪᱮᱫ ᱱᱤᱝᱠᱟᱹ ᱛᱟᱞᱥᱟ ᱨᱮᱯᱮ ᱯᱤᱴᱷᱟᱹᱭᱟ ᱥᱮ ᱯᱟᱛᱲᱟ ᱨᱮᱯᱮ ᱯᱤᱴᱷᱟᱹᱭᱟ ᱟᱪᱪᱷᱟ ᱪᱷᱟ ᱟᱨ ᱵᱟᱦᱟᱨᱮ ᱟᱨ ᱥᱟᱠᱨᱟᱛ ᱠᱚᱨᱮ ᱥᱟᱠᱨᱟᱛ ᱠᱚᱨᱮ ᱟᱪᱪᱷᱟ ᱚ ᱟᱨ ᱵᱤᱦᱟᱹ ᱵᱟᱯᱞᱟ ᱵᱷᱟᱸᱰᱟᱱ ᱪᱷᱟᱹᱴᱭᱟᱹᱨ ᱠᱚᱨᱮ ᱪᱮᱫ ᱠᱚᱯᱮ ᱡᱚᱢ ᱧᱩᱭᱛᱮ ᱟᱪᱪᱷᱟ ᱡᱤᱞ ᱠᱚᱫᱚ ᱪᱮᱫ ᱡᱤᱞ ᱟᱪᱪᱷᱟ ᱟᱪᱪᱷᱟ ᱟᱪᱪᱷᱟ ᱴᱷᱤᱠᱜᱮᱭᱟ ᱛᱚᱵᱮ ᱚᱱᱟ ᱠᱚᱜᱮ ᱵᱟᱰᱟᱭ ᱥᱟᱱᱟᱞᱤᱫᱤᱧᱟ ᱟᱯᱮ ᱯᱩᱨᱩᱞᱤᱭᱟᱹ ᱡᱮᱞᱟᱨᱮ ᱪᱮᱫ ᱠᱚᱯᱮ ᱡᱚᱢᱟ ᱦᱳᱭ ᱴᱷᱤᱠ ᱟᱪᱷᱮ